ᱡᱩᱣᱟᱹᱱ ᱠᱷᱮᱞᱳᱸᱰ ᱨᱮ ᱥᱮᱞᱮᱫᱚᱜ ᱞᱟᱹᱜᱤᱫ ᱩᱛᱱᱟᱹᱣ ᱵᱟᱝ ᱦᱩᱭᱩᱜ ᱟᱠᱟᱱ ᱵᱟᱝ ᱦᱩᱭᱩᱜ ᱠᱟᱱ ᱠᱟᱨᱚᱱ ᱫᱚ ᱱᱚᱣᱟ ᱦᱩᱭᱩᱜ ᱠᱟᱱᱟ ᱡᱮ ᱟᱭᱳᱼᱵᱟᱵᱟ ᱫᱚᱢᱮ ᱨᱮᱸᱜᱮᱡ ᱛᱟᱦᱮᱸ ᱠᱟᱨᱚᱱᱛᱮ ᱟᱥᱲᱟ ᱵᱟᱠᱚ ᱵᱷᱮᱡᱟ ᱫᱟᱲᱮᱭᱟᱠᱟᱫ ᱞᱮᱭᱟ ᱟᱨ ᱚᱱᱟ ᱠᱟᱨᱚᱱᱛᱮ ᱪᱮᱛᱟᱱ ᱯᱟᱲᱦᱟᱣ ᱵᱟᱝ ᱦᱩᱭ ᱟᱠᱟᱱ ᱠᱟᱨᱚᱱ ᱛᱮ ᱪᱮᱛᱟᱱ ᱥᱮᱫ ᱵᱟᱝᱠᱚ ᱨᱟᱠᱟᱵ ᱫᱟᱲᱮᱭᱟᱠᱟᱫᱟ ᱵᱟᱝᱠᱷᱟᱱ ᱫᱚ ᱡᱟᱦᱟᱱᱟᱜ ᱱᱩᱠᱨᱤ ᱵᱟᱝ ᱪᱟᱹᱠᱨᱤ ᱥᱮ ᱠᱟᱹᱢᱤ ᱦᱚᱸ ᱵᱟᱝᱠᱚ ᱧᱟᱢ ᱫᱟᱲᱮ ᱠᱟᱫᱟ ᱟᱨ ᱱᱤᱛᱚᱜ ᱚᱱᱟ ᱠᱟᱨᱚᱱᱛᱮ ᱟᱹᱰᱤᱛᱮᱫ ᱱᱤᱫᱷᱟᱹᱱ ᱱᱟᱪᱟᱨ ᱚᱵᱚᱥᱛᱷᱟ ᱨᱮ ᱢᱮᱱᱟᱜ ᱠᱚᱣᱟ ᱡᱮᱢᱚᱱ ᱵᱟᱦᱨᱮ ᱠᱟᱹᱢᱤ ᱠᱟᱛᱮᱫ ᱟᱹᱥᱩᱞᱚᱜ ᱦᱩᱭᱩᱜ ᱠᱟᱱᱟ ᱟᱨ ᱡᱟᱦᱟᱸ ᱥᱮᱫ ᱡᱩᱫᱤ ᱟᱞᱮ ᱦᱚᱸ ᱠᱤᱥᱟᱹᱬᱞᱮ ᱛᱟᱦᱮᱸᱠᱚᱜ ᱠᱷᱟᱱ ᱪᱟᱞᱟᱣ ᱵᱟᱝ ᱟᱥᱲᱟ ᱪᱟᱞᱟᱣ ᱵᱷᱟᱜᱮᱛᱮ ᱚᱞᱼᱯᱟᱲᱦᱟᱣ ᱞᱮᱱᱠᱷᱟᱱ ᱱᱤᱛᱚᱜ ᱡᱟᱦᱟᱱᱟᱜ ᱠᱟᱹᱢᱤ ᱵᱟᱝ ᱪᱟᱹᱠᱨᱤᱼᱱᱚᱠᱨᱤ ᱧᱟᱢ ᱫᱟᱲᱮᱭᱟᱜ ᱠᱮᱭᱟ ᱢᱮᱱᱠᱷᱟᱱ ᱟᱞᱮ ᱚᱱᱠᱟᱱ ᱚᱵᱚᱥᱛᱷᱟ ᱛᱟᱦᱮᱱ ᱠᱟᱨᱚᱱᱛᱮ ᱚᱱᱟᱠᱚ ᱵᱟᱝᱞᱮ ᱧᱟᱢ ᱫᱟᱲᱮᱭᱟᱠᱚᱣᱟ ᱚᱱᱟ ᱠᱟᱨᱚᱱᱛᱮ ᱱᱤᱛᱚᱜ ᱵᱟᱦᱨᱮ ᱫᱤᱥᱚᱢ ᱵᱟᱝ ᱴᱷᱤᱠᱟᱹᱫᱟᱨ ᱠᱟᱹᱢᱤ ᱪᱟᱞᱟᱣ ᱦᱩᱭᱩᱜ ᱠᱟᱱᱟ ᱟᱨ ᱚᱢᱟ ᱠᱟᱨᱚᱱᱛᱮ ᱱᱤᱛᱦᱚᱸ ᱟᱹᱰᱤᱛᱮᱫ ᱞᱟᱛᱟᱨ ᱨᱮ ᱢᱮᱱᱟᱜ ᱟᱠᱟᱫ ᱞᱮᱭᱟ